ᱠᱳᱵᱷᱤᱰ ᱞᱚᱠᱰᱟᱣᱩᱱ ᱨᱮ ᱢᱳᱵᱟᱭᱤᱞ ᱯᱷᱳᱱ ᱜᱤᱫᱽᱨᱟᱹ ᱦᱚᱲᱟᱜ ᱯᱟᱲᱦᱟᱜ ᱞᱟᱹᱜᱤᱫ ᱱᱚᱝᱠᱟ ᱜᱚᱲᱚᱭ ᱮᱢ ᱞᱮᱫᱟ ᱡᱟᱦᱟᱸ ᱫᱚ ᱜᱤᱫᱽᱨᱟᱹ ᱠᱚ ᱚᱱᱞᱟᱭᱤᱱ ᱛᱮᱠᱚ ᱯᱟᱲᱦᱟᱜ ᱠᱟᱱ ᱛᱟᱦᱮᱱ ᱚᱱᱞᱟᱭᱤᱱ ᱛᱮᱜᱮ ᱥᱠᱩᱞ ᱠᱚ ᱦᱩᱭᱩᱜ ᱠᱟᱱ ᱛᱟᱦᱮᱱ ᱱᱤᱭᱟᱹ ᱜᱮ ᱥᱩᱵᱤᱫᱷᱟ ᱫᱚ ᱛᱟᱦᱮᱸ ᱠᱟᱱᱟ ᱠᱤᱱᱛᱩ ᱚᱥᱩᱵᱤᱫᱷᱟ ᱫᱚ ᱦᱩᱭᱮᱱᱟ ᱠᱳᱵᱷᱤᱰ ᱪᱚᱞᱟᱠᱟᱞᱤᱱ ᱚᱠᱟ ᱥᱮᱫ ᱵᱟᱭᱨᱮ ᱦᱚᱸ ᱪᱟᱞᱟᱜ ᱵᱟᱝ ᱜᱟᱱᱚᱜ ᱠᱟᱱ ᱛᱮ ᱵᱟᱠᱚ ᱪᱟᱞᱟᱣ ᱦᱚᱪᱚᱣᱟᱜ ᱠᱟᱱ ᱛᱟᱦᱮᱫ ᱥᱠᱩᱞ ᱠᱚ ᱡᱚᱛᱚ ᱵᱚᱱᱫᱚ ᱛᱟᱦᱮᱸ ᱠᱟᱱᱟ ᱱᱚᱣᱟ ᱠᱷᱟᱹᱛᱤᱨ ᱠᱚᱛᱚᱠᱜᱩᱞᱟᱹ ᱜᱤᱫᱽᱨᱟᱹ ᱟᱜ ᱞᱮᱠᱷᱟ ᱯᱚᱲᱟ ᱜᱮ ᱵᱟᱝ ᱦᱩᱭ ᱞᱮᱱᱟ ᱡᱚᱛᱚ ᱠᱚ ᱵᱟᱹᱜᱤ ᱠᱮᱫᱟ